ᱞᱟᱹᱭ ᱫᱟᱞᱤᱧ ᱫᱚᱠᱟᱱ ᱫᱟᱨ ᱵᱮᱱ ᱞᱟᱹᱭᱫᱟ ᱥᱮ ᱪᱮᱫ ᱟᱹᱵᱤᱱ ᱴᱷᱮᱱ ᱮᱜᱨᱤᱠᱟᱞᱪᱟᱨ ᱨᱮᱱᱟᱜ ᱪᱮᱫ ᱠᱚ ᱧᱟᱢᱚᱜᱼᱟ ᱨᱟᱱ ᱠᱚ ᱧᱟᱢᱚᱜᱼᱟ ᱥᱮ ᱵᱟᱝ ᱵᱤᱥᱤ ᱫᱚ ᱵᱟ ᱚᱱᱮ ᱛᱤᱡᱩ ᱜᱚᱡ ᱨᱮᱱᱟᱜ ᱨᱟᱱᱞᱤᱧ ᱦᱟᱛᱟᱣ ᱠᱮᱭᱟ ᱫᱟᱢ ᱪᱮᱫᱞᱮᱠᱟ ᱞᱟᱹᱭ ᱵᱤᱱ ᱟᱪᱪᱷᱟ ᱛᱟᱯᱚᱨᱮ ᱯᱷᱟᱞ ᱠᱚᱨᱮᱱᱟᱜ ᱫᱟᱢ ᱞᱟᱹᱭ ᱵᱤᱱ ᱱᱟᱦᱮᱞ ᱯᱷᱟᱞ ᱟᱪᱪᱷᱟ ᱛᱟᱯᱚᱨᱮ ᱵᱤᱥ ᱴᱮᱝᱠᱤ ᱢᱮᱱᱟᱜᱼᱟ ᱟᱹᱵᱤᱱ ᱴᱷᱮᱱ ᱵᱚᱜᱤᱝ ᱨᱮ ᱫᱚᱦᱚ ᱠᱟᱱᱟᱞᱤᱧ ᱦᱩᱸ ᱚᱱᱟ ᱨᱮᱱᱟᱜ ᱫᱟᱢ ᱞᱟᱹᱭ ᱵᱤᱱ ᱠᱟᱹᱴᱤᱡ ᱪᱟᱨ ᱯᱟᱸᱪ ᱥᱚ ᱴᱟᱠᱟ ᱚ ᱛᱟᱯᱚᱨᱮ ᱥᱟᱨ ᱪᱟᱯᱟᱱ ᱠᱚᱫᱚᱞᱤᱧ ᱧᱟᱢ ᱜᱮᱭᱟ ᱛᱚ ᱟᱪᱪᱷᱟ ᱦᱩᱲᱩ ᱨᱮ ᱥᱟᱨ ᱮᱢ ᱜᱟᱱᱚᱜ ᱢᱟ ᱤᱱᱠᱟᱹᱱᱟᱜ ᱥᱟᱨ ᱠᱚ ᱡᱮᱢᱚᱱ ᱤᱭᱩᱨᱤᱭᱟᱹ ᱢᱮᱱᱟᱜᱼᱟ ᱫᱚᱥ ᱪᱷᱟᱵᱵᱤᱥ ᱢᱮᱱᱟᱜᱼᱟ ᱟᱪᱪᱷᱟ ᱫᱚᱥ ᱪᱷᱟᱵᱵᱤᱥ ᱛᱤᱱᱟᱹᱜ ᱠᱟᱛᱮ ᱠᱤᱞᱳ ᱞᱟᱹᱭᱵᱤᱱ ᱟᱪᱪᱷᱟ ᱴᱷᱤᱠᱜᱮᱭᱟ ᱜᱟᱯᱟ ᱢᱮᱭᱟᱝ ᱥᱮᱫᱞᱤᱧ ᱪᱟᱞᱟᱜᱼᱟ ᱟᱹᱜᱩ ᱟᱨ ᱪᱮᱫ ᱦᱮᱸ ᱴᱷᱤᱠᱜᱮᱭᱟ ᱵᱟᱹᱞᱤᱧ ᱞᱟᱹᱭᱫᱟ ᱵᱮᱥᱤ ᱫᱚ ᱜᱟᱯᱟ ᱢᱮᱭᱟᱝᱢᱩᱫ ᱨᱮᱜᱮᱞᱤᱧ ᱪᱟᱞᱟᱜᱼᱟ ᱟᱨ ᱪᱮᱫ ᱤᱱᱟᱹ ᱜᱮᱞᱤᱧ ᱞᱟᱹᱭᱮᱫ ᱛᱟᱦᱮᱸᱫ ᱡᱟᱱᱠᱟᱨᱤᱞᱤᱧ ᱦᱟᱛᱟᱣ ᱠᱮᱫᱟ ᱠᱟᱹᱴᱤᱡ ᱴᱷᱤᱠ ᱜᱮᱭᱟ ᱢᱟ